ᱦᱮᱞᱳ ᱟᱪᱪᱷᱟ ᱟᱹᱵᱤᱱ ᱞᱟᱡ ᱨᱮ ᱯᱨᱚᱵᱞᱮᱢ ᱢᱮᱱᱟᱜᱼᱟ ᱵᱟᱝ ᱥᱮ ᱟᱹᱞᱤᱧᱟᱜ ᱱᱚᱰᱮ ᱫᱚ ᱡᱚᱛᱚ ᱞᱮᱠᱟᱱᱟᱜ ᱥᱩᱵᱤᱫᱷᱟ ᱜᱮ ᱢᱮᱱᱟᱜᱼᱟ ᱟᱹᱵᱤᱱ ᱪᱮᱫ ᱞᱮᱠᱟ ᱵᱩᱡᱷᱟᱹᱣ ᱟᱹᱵᱤᱱ ᱟᱹᱰᱤ ᱠᱤᱪᱷᱩ ᱥᱩᱵᱤᱫᱷᱟ ᱢᱮᱱᱟᱜᱼᱟ ᱮᱢᱵᱩᱞᱮᱱᱥ ᱠᱚ ᱢᱮᱱᱟᱜᱼᱟ ᱟᱪᱪᱷᱟ ᱨᱟᱱ ᱠᱚ ᱢᱮᱱᱟᱜᱼᱟ ᱡᱚᱫᱤ ᱦᱟᱹᱥᱩᱭᱮᱫ ᱵᱮᱱ ᱠᱷᱟᱱ ᱡᱟᱹᱥᱛᱤ ᱜᱮᱠᱷᱟᱱ ᱱᱚᱰᱮᱞᱤᱧ ᱦᱮᱡ ᱫᱟᱲᱮᱭᱟᱜᱼᱟ ᱟᱨ ᱡᱩᱫᱤ ᱵᱟᱹᱵᱤᱱ ᱦᱮᱡ ᱨᱮ ᱚᱥᱩᱵᱤᱫᱷᱟ ᱵᱮᱱ ᱵᱩᱡᱷᱟᱹᱣᱮᱜ ᱠᱷᱟᱱ ᱫᱚ ᱮᱢᱵᱩᱞᱮᱱᱥ ᱵᱷᱮᱡᱟ ᱦᱩᱭᱩᱜᱼᱟ ᱮᱢᱵᱩᱞᱮᱱᱥ ᱨᱮ ᱦᱤᱡᱩᱜ ᱵᱤᱱ ᱟᱨ ᱱᱚᱰᱮ ᱚᱠᱟ ᱞᱮᱠᱟ ᱪᱮᱠᱟᱯ ᱦᱩᱭᱩᱜ ᱛᱟᱹᱵᱤᱱᱟ ᱟᱨ ᱨᱟᱱ ᱡᱚᱢ ᱛᱮᱦᱚᱸ ᱟᱹᱞᱤᱧᱟᱜ ᱱᱚᱰᱮᱱᱟᱜ ᱰᱟᱠᱴᱚᱨ ᱟᱜ ᱨᱟᱱ ᱡᱚᱢ ᱛᱮᱫᱚ ᱱᱤᱦᱟᱹᱛ ᱜᱮ ᱵᱮᱥᱚᱜ ᱟᱹᱵᱤᱱ ᱪᱮᱫᱟᱜ ᱥᱮ ᱵᱤᱱᱟᱹ ᱪᱮᱠᱟᱯ ᱠᱟᱛᱮᱫ ᱨᱟᱱ ᱵᱟᱞᱮ ᱮᱢᱟ ᱯᱮᱭᱟ ᱵᱟᱝ ᱡᱟᱦᱟᱸᱭ ᱜᱮ ᱯᱮᱥᱮᱱᱴ ᱠᱚ ᱦᱤᱡᱩᱜᱼᱟ ᱵᱤᱱᱟᱹ ᱪᱮᱠᱟᱯ ᱟᱹᱛᱷᱟᱹᱲᱤ ᱨᱟᱱ ᱵᱟᱞᱮ ᱮᱢᱟ ᱠᱚᱣᱟ ᱢᱟᱲᱟᱝ ᱞᱮ ᱪᱮᱠᱟᱯ ᱠᱚᱣᱟ ᱤᱱᱟᱹ ᱯᱚᱨᱮ ᱨᱟᱱ ᱞᱮ ᱮᱢᱟ ᱠᱚᱣᱟ ᱟᱹᱵᱤᱱ ᱦᱤᱡᱩᱜ ᱵᱤᱱ ᱡᱩᱫᱤ ᱦᱮᱡ ᱨᱮ ᱚᱥᱩᱵᱤᱫᱷᱟ ᱵᱤᱱ ᱵᱩᱡᱷᱟᱹᱣ ᱮᱜ ᱠᱷᱟᱡ ᱫᱚ ᱮᱢᱵᱩᱞᱮᱱᱥ ᱵᱷᱮᱡᱟᱭᱟᱞᱮ ᱚᱱᱟᱛᱮ ᱦᱤᱡᱩᱜ ᱵᱤᱱ ᱟᱨ ᱱᱚᱰᱮᱞᱮ ᱪᱮᱠᱟᱯ ᱵᱮᱱᱟ ᱟᱨ ᱪᱮᱠᱟᱯ ᱨᱮ ᱪᱮᱫ ᱞᱮᱠᱟ ᱚᱥᱩᱵᱤᱫᱷᱟ ᱢᱮᱱᱟᱜᱼᱟ ᱚᱱᱟ ᱦᱤᱥᱟᱹᱵ ᱜᱮ ᱨᱟᱱ ᱞᱮ ᱮᱢᱟ ᱵᱟᱝᱼᱟ ᱵᱟᱝᱼᱟ ᱵᱮᱥᱚᱜᱼᱟ ᱱᱚᱰᱮ ᱦᱤᱡᱩᱜ ᱵᱤᱱ ᱥᱮ ᱵᱟᱝ ᱤᱱᱟᱹ ᱯᱚᱨᱮ ᱟᱹᱰᱤ ᱨᱚᱠᱚᱢ ᱯᱷᱮᱥᱮᱞᱤᱴᱤ ᱢᱮᱱᱟᱜᱼᱟ ᱟᱹᱰᱤ ᱨᱚᱠᱚᱢ ᱪᱮᱠ ᱦᱩᱭᱩᱜᱼᱟ ᱢᱟᱲᱟᱝ ᱵᱮᱥ ᱥᱟᱺᱦᱤᱡ ᱛᱮ ᱟᱨ ᱤᱱᱟᱹ ᱯᱚᱨᱮ ᱜᱮ ᱨᱟᱱ ᱠᱚᱫᱚᱞᱮ ᱮᱢᱟ ᱠᱚᱣᱟ ᱚᱱᱠᱟᱜᱮ ᱟᱹᱵᱤᱱ ᱦᱚᱸᱞᱮ ᱮᱢᱟ ᱵᱮᱱᱟ ᱡᱚᱛᱚ ᱠᱤᱪᱷᱩ ᱦᱩᱭᱩᱜᱼᱟ ᱟᱹᱵᱤᱱ ᱡᱟᱦᱟᱱᱟᱜ ᱜᱮ ᱚᱥᱩᱵᱤᱫᱷᱟ ᱵᱤᱱ ᱵᱩᱡᱷᱟᱹᱣᱟ ᱦᱮᱡ ᱫᱟᱲᱮᱭᱟᱜ ᱵᱤᱱ ᱦᱚᱥᱯᱤᱴᱟᱞ ᱛᱮ ᱦᱮᱸᱥᱮ ᱞᱟᱡ ᱦᱟᱹᱥᱩ ᱵᱚᱦᱚᱜ ᱦᱟᱹᱥᱩ ᱵᱟᱝ ᱦᱚᱲᱢᱚ ᱨᱮᱱᱟᱜ ᱡᱟᱦᱟᱸ ᱛᱤᱱᱟᱹᱜ ᱜᱮ ᱯᱨᱚᱵᱞᱚᱢ ᱢᱮᱱᱟᱜᱼᱟ ᱵᱟᱝ ᱯᱨᱚᱵᱞᱚᱢ ᱦᱩᱭᱩᱜ ᱛᱟᱹᱵᱤᱱᱟ ᱡᱟᱦᱟᱱᱟᱜ ᱜᱮ ᱚᱥᱩᱵᱤᱫᱷᱟ ᱦᱩᱭᱩᱜᱼᱟ ᱟᱹᱵᱤᱱ ᱦᱮᱡ ᱫᱟᱲᱮᱭᱟᱜᱼᱟ ᱵᱤᱱ ᱡᱟᱦᱟᱱ ᱛᱤᱥ ᱜᱮ ᱡᱟᱦᱟᱱᱟᱜ ᱴᱟᱴᱠᱟ ᱫᱩᱨᱜᱷᱚᱴᱚᱱᱟ ᱠᱚ ᱦᱩᱭᱩᱜᱼᱟ ᱮᱢᱵᱩᱞᱮᱱᱥ ᱨᱮ ᱵᱤᱱ ᱠᱚᱞ ᱫᱟᱲᱮᱭᱟᱜᱼᱟ ᱟᱞᱮ ᱵᱷᱮᱡᱟ ᱫᱟᱲᱮᱭᱟ ᱵᱮᱱᱟᱞᱮ ᱟᱨ ᱦᱮᱡ ᱫᱟᱲᱮᱭᱟᱜ ᱵᱤᱱ ᱤᱥᱴᱮᱴᱢᱮᱱᱴ ᱞᱟᱹᱜᱤᱫ ᱛᱮ ᱟᱨᱦᱚᱸ ᱢᱮᱱᱟᱜᱼᱟ ᱢᱮᱱᱟᱜᱼᱟ ᱡᱚᱢ ᱧᱩ ᱠᱚᱨᱮᱱᱟᱜ ᱦᱚᱸ ᱱᱚᱰᱮ ᱦᱤᱡᱩᱜ ᱟᱹᱵᱤᱱ ᱤᱱᱟᱹ ᱯᱚᱨᱮ ᱟᱹᱵᱤᱱᱜ ᱡᱚᱛᱚᱣᱟᱜ ᱰᱤᱴᱮᱞᱥ ᱚᱞᱚᱜᱚᱜᱼᱟ ᱤᱱᱟᱹ ᱯᱚᱛᱮ ᱥᱤᱴ ᱠᱚ ᱚᱱᱠᱟᱜᱮ ᱵᱩᱠᱩᱜᱼᱟ ᱟᱨ ᱱᱚᱰᱮ ᱛᱟᱦᱮᱱ ᱨᱮᱱᱟᱜ ᱵᱮᱵᱚᱥᱛᱷᱟ ᱦᱚᱸ ᱢᱮᱱᱟᱜᱼᱟ ᱡᱚᱢ ᱧᱩ ᱨᱮᱱᱟᱜ ᱦᱚᱸ ᱵᱮᱵᱚᱥᱛᱷᱟ ᱢᱮᱱᱟᱜᱼᱟ ᱨᱳᱜᱤ ᱠᱚ ᱞᱟᱹᱜᱤᱫ ᱛᱮᱫᱚ ᱡᱟᱦᱟᱱᱟᱜ ᱚᱥᱩᱵᱤᱫᱷᱟ ᱠᱚᱦᱚᱸ ᱡᱚᱛᱚ ᱞᱮᱠᱟ ᱫᱷᱟᱨᱟ ᱯᱷᱮᱥᱤᱞᱤᱴᱤ ᱠᱚ ᱢᱮᱱᱟᱜᱼᱟ ᱨᱳᱜᱤ ᱠᱚ ᱞᱟᱹᱜᱤᱫ ᱛᱮᱫᱚ ᱡᱟᱦᱟᱱᱟᱜ ᱚᱥᱩᱵᱤᱫᱷᱟ ᱠᱚ ᱵᱟᱝ ᱦᱩᱭᱩᱜᱼᱟ ᱚᱱᱟ ᱫᱚ ᱵᱚᱝᱠᱟᱜ ᱠᱟᱱᱟ ᱟᱹᱵᱤᱱ ᱡᱟᱦᱟᱸ ᱛᱤᱱᱟᱹᱜ ᱫᱤᱱ ᱫᱚᱦᱟᱸᱜ ᱵᱟᱹᱵᱤᱱ ᱵᱮᱥᱚᱜ ᱠᱟᱱᱟ ᱱᱚᱰᱮ ᱜᱮ ᱛᱟᱦᱮ ᱦᱩᱭᱩᱜ ᱛᱟᱵᱤᱱᱟ ᱠᱤ ᱚᱱᱟ ᱚᱥᱩᱵᱤᱫᱷᱟ ᱵᱟᱝ ᱟᱹᱣᱨᱤ ᱵᱮᱥᱚᱜ ᱵᱷᱳᱨ ᱱᱚᱰᱮ ᱠᱷᱚᱱ ᱵᱟᱞᱮ ᱟᱲᱟᱜ ᱵᱮᱱᱟ ᱟᱞᱮ ᱡᱟᱦᱟᱸ ᱛᱤᱱᱟᱹᱜ ᱜᱮᱞᱮ ᱫᱟᱲᱮᱭᱟᱜᱼᱟ ᱞᱮ ᱪᱮᱥᱴᱟ ᱪᱮᱥᱴᱟᱭᱟᱞᱮ ᱠᱤ ᱵᱮᱥ ᱞᱚᱜᱚᱱ ᱛᱮ ᱞᱚᱜᱚᱱ ᱛᱮ ᱵᱮᱥᱚᱜ ᱵᱤᱱ ᱢᱮᱱᱛᱮ ᱵᱟᱝᱠᱷᱟᱱ ᱟᱹᱣᱨᱤ ᱵᱮᱥ ᱵᱚᱞᱛᱮ ᱵᱤᱱᱟᱹ ᱵᱮᱥ ᱛᱮᱫᱚ ᱚᱲᱟᱜ ᱛᱮᱫᱚ ᱵᱟᱞᱮ ᱵᱷᱮᱡᱟ ᱠᱟᱯᱮᱭᱟ ᱱᱚᱰᱮ ᱡᱟᱦᱟᱸᱭ ᱠᱚ ᱦᱤᱡᱩᱜ ᱠᱟᱱᱟ ᱠᱚ ᱱᱚᱰᱮ ᱵᱮᱥ ᱛᱮᱱ ᱠᱚ ᱦᱤᱡᱩᱜ ᱠᱟᱱᱟ ᱠᱚ ᱛᱚ ᱟᱹᱵᱤᱱ ᱦᱚᱸ ᱱᱚᱰᱮ ᱦᱤᱡᱩᱜ ᱵᱤᱱ ᱟᱹᱣᱨᱤ ᱵᱮᱥᱚᱜ ᱵᱷᱳᱨ ᱱᱚᱰᱮ ᱮᱱᱠᱷᱚᱱ ᱫᱚ ᱵᱟᱞᱮ ᱪᱟᱞᱟᱣ ᱦᱚᱪᱚᱣᱟᱜᱼᱟ ᱢᱟᱱᱮ ᱵᱮᱥ ᱠᱟᱛᱮᱱ ᱜᱮ ᱱᱚᱰᱮ ᱠᱷᱚᱱ ᱨᱩᱣᱟᱹᱲ ᱠᱚᱣᱟᱞᱮ ᱮᱱᱠᱷᱟᱱ ᱛᱟᱦᱮᱸ ᱠᱚᱨᱮᱱᱟᱜ ᱫᱚ ᱟᱹᱣᱨᱤ ᱵᱮᱥᱚᱜ ᱫᱷᱟᱹᱨᱤᱡ ᱫᱚ ᱢᱮᱱᱟᱜ ᱜᱮᱭᱟ ᱵᱮᱵᱚᱥᱛᱷᱷᱟ ᱢᱮᱱᱟᱜ ᱜᱮᱭᱟ ᱟᱨ ᱰᱟᱠᱴᱟᱨ ᱠᱚᱫᱚ ᱟᱞᱟᱜᱽ ᱟᱞᱟᱜᱽ ᱜᱮ ᱢᱮᱱᱟᱜ ᱠᱚᱣᱟ ᱰᱟᱠᱴᱟᱨ ᱠᱚᱫᱚ ᱟᱞᱟᱜᱽ ᱟᱞᱟᱜᱽ ᱡᱮᱢᱚᱱ ᱠᱤ ᱟᱫᱷᱮᱠ ᱠᱚᱫᱚ ᱱᱟᱦᱟᱸᱜ ᱢᱟᱱᱮ ᱢᱮᱫ ᱥᱯᱮᱥᱟᱞᱤᱥᱴ ᱢᱮᱱᱟᱜ ᱠᱚᱣᱟ ᱟᱫᱷᱮᱠ ᱠᱚᱫᱚ ᱰᱟᱴᱟ ᱨᱮᱱ ᱥᱯᱮᱥᱟᱞᱤᱥᱴ ᱦᱮᱸ ᱥᱮ ᱡᱮᱢᱚᱱ ᱠᱤ ᱰᱮᱱᱴᱟᱞᱤᱥᱴ ᱠᱚ ᱢᱮᱛᱟᱣ ᱠᱚᱣᱟ ᱵᱟᱝ ᱮᱢᱟᱱ ᱛᱮᱢᱟᱱ ᱟᱹᱰᱤ ᱡᱚᱛᱚ ᱢᱟᱱᱮ ᱥᱯᱮᱥᱟᱞᱤᱥᱴ ᱡᱚᱛᱚᱜᱮ ᱢᱮᱱᱟᱜ ᱠᱚᱣᱟ ᱰᱟᱠᱛᱚᱨ ᱠᱚᱫᱚ ᱟᱹᱰᱤ ᱨᱚᱠᱚᱢ ᱰᱟᱠᱛᱟᱨ ᱢᱮᱱᱟᱜ ᱠᱚᱣᱟ ᱡᱟᱦᱟᱸ ᱞᱮᱠᱟ ᱨᱩᱣᱟᱹ ᱚᱱᱠᱟ ᱞᱮᱠᱟ ᱰᱚᱠᱴᱚᱨ ᱠᱚ ᱟᱹᱰᱤ ᱨᱚᱠᱚᱢ ᱜᱮ ᱢᱮᱱᱟᱜ ᱠᱚᱣᱟ ᱰᱟᱠᱴᱚᱨ ᱠᱚᱫᱚ ᱟᱪᱪᱷᱟ ᱟᱪᱪᱷᱟ ᱦᱮᱸ ᱚᱱᱟ ᱠᱚ ᱡᱚᱛᱚ ᱥᱚᱞᱵᱷᱚᱜᱼᱟ ᱟᱹᱵᱤᱱ ᱡᱩᱫᱤ ᱵᱤᱱ ᱦᱮᱡ ᱫᱟᱲᱮᱭᱟᱜᱼᱟ ᱠᱷᱟᱱ ᱦᱤᱡᱩᱜ ᱵᱤᱱ ᱱᱚᱰᱮ ᱪᱮᱠ ᱟᱯ ᱦᱩᱭᱩᱜᱼᱟ ᱟᱨ ᱡᱩᱫᱤ ᱡᱟᱹᱥᱛᱤ ᱜᱮ ᱠᱚᱥᱴᱚ ᱠᱷᱟᱱ ᱫᱚ ᱮᱢᱵᱩᱞᱮᱱᱥ ᱵᱷᱮᱡᱟᱭᱟᱞᱮ ᱚᱱᱟᱛᱮ ᱦᱤᱡᱩᱜ ᱵᱤᱱ ᱡᱟᱦᱟᱱᱟᱜ ᱚᱥᱩᱵᱤᱫᱷᱟ ᱠᱚ ᱵᱟᱝ ᱦᱩᱭᱩᱜᱼᱟ ᱛᱟᱦᱮᱱ ᱨᱮᱭᱟᱜ ᱵᱮᱵᱚᱥᱛᱷᱟ ᱠᱚ ᱡᱚᱛᱚ ᱢᱮᱱᱟᱜᱼᱟ ᱡᱚᱢ ᱧᱩ ᱠᱚᱨᱮᱱᱟᱜ ᱵᱮᱵᱚᱥᱛᱷᱟ ᱠᱚ ᱰᱚᱠᱴᱚᱨ ᱠᱚᱦᱚᱸ ᱟᱹᱰᱤ ᱨᱚᱠᱚᱢ ᱢᱮᱱᱟᱜ ᱠᱚᱣᱟ ᱡᱚᱛᱚ ᱥᱯᱮᱥᱟᱞᱤᱥᱴ ᱢᱮᱱᱟᱜ ᱠᱚᱣᱟ ᱡᱟᱦᱟᱱᱟᱜ ᱫᱤᱠᱠᱚᱛ ᱠᱚ ᱵᱟᱝ ᱦᱩᱭ ᱫᱟᱲᱮᱭᱟᱜᱼᱟ